ᱦᱮᱸ ᱞᱟᱹᱭ ᱢᱮ ᱦᱟᱸ ᱤᱧ ᱨᱤᱞᱟᱭᱮᱱᱥ ᱞᱟᱭᱤᱯᱷ ᱤᱱᱥᱩᱨᱮᱱᱥ ᱨᱮᱱ ᱮᱡᱮᱱᱴ ᱤᱧ ᱞᱟ ᱭᱮᱫᱟ ᱞᱟᱹᱭ ᱢᱮ ᱪᱮᱫ ᱫᱚᱨᱠᱟᱨ ᱛᱟᱢ

ᱟᱪᱪᱷᱟ ᱟᱞᱮᱴᱷᱮᱱ ᱢᱤᱫᱴᱮᱱ ᱥᱠᱤᱢ ᱢᱮᱱᱟᱜᱼᱟ ᱡᱟᱦᱟᱸᱫᱚ ᱯᱟᱸᱪ ᱵᱚᱪᱷᱚᱨ ᱨᱮᱱᱟᱜ ᱢᱮᱪᱩᱨᱤᱴᱤ ᱠᱟᱱᱟ ᱚᱱᱟᱫᱚ ᱯᱨᱚᱛᱛᱮᱠ ᱛᱤᱱᱢᱟᱥ ᱚᱱᱛᱚᱨ ᱯᱟᱸᱪᱥᱚ ᱴᱟᱠᱟ ᱠᱟᱛᱮᱫ ᱮᱢ ᱦᱩᱭᱩᱜ ᱛᱟᱢᱟ ᱟᱫᱚ ᱯᱟᱸᱪ ᱵᱚᱪᱷᱚᱨ ᱯᱚᱨ ᱚᱱᱟ ᱤᱱᱥᱩᱨᱮᱱᱥ ᱫᱚ ᱢᱮᱪᱩᱭᱚᱨᱚᱜ ᱛᱟᱢᱟ ᱟᱨ ᱱᱚᱣᱟ ᱤᱱᱥᱩᱨᱮᱱᱥ ᱨᱮ ᱟᱢᱮᱢ ᱧᱟᱢᱟ ᱡᱩᱫᱤ ᱟᱢ ᱡᱩᱫᱤ ᱮᱠᱥᱤᱰᱮᱱᱴ ᱛᱮ ᱡᱟᱦᱟᱸ ᱞᱮᱠᱟᱢ ᱵᱟᱡᱟᱣ ᱛᱟ ᱱᱤᱡ ᱞᱮᱱᱠᱷᱟᱱ ᱛᱟᱦᱚᱞᱮ ᱟᱞᱮ ᱯᱟᱸᱪ ᱞᱟᱠᱷ ᱴᱟᱠᱟ ᱨᱮᱱᱟᱜ ᱯᱟᱸᱪ ᱞᱟᱠᱷ ᱴᱟᱠᱟ ᱮᱢᱟᱣᱩᱱᱴ ᱞᱮ ᱮᱢᱟᱢᱟ ᱟᱨ ᱡᱩᱫᱤ ᱫᱷᱮᱨ ᱧᱚᱜ ᱠᱷᱚᱭ ᱠᱷᱩᱛᱤ ᱦᱩᱭᱩᱜᱼᱟ ᱡᱮᱢᱚᱱ ᱡᱟᱦᱟᱸᱭ ᱦᱚᱲ ᱡᱩᱫᱤ ᱵᱟ ᱲᱤᱡ ᱞᱮᱱᱠᱷᱟᱱ ᱛᱟᱦᱮᱞᱮ ᱟᱞᱮ ᱯᱚᱧᱪᱟᱥ ᱞᱟᱠᱷ ᱴᱟᱠᱟᱞᱮ ᱮᱢᱟᱢᱟ ᱛᱟᱦᱚᱞᱮ ᱠᱤ ᱟᱢ ᱱᱚᱣᱟ ᱤᱱᱥᱩᱨᱮᱱᱥ ᱮᱢ ᱠᱚᱨᱟᱣᱟᱢ ᱢᱚᱱᱮᱭᱮᱫᱟ ᱦᱮᱸ ᱥᱠᱤᱢ ᱢᱮᱱᱟᱜ ᱜᱮᱭᱟ ᱞᱟᱭᱤᱯᱷ ᱤᱱᱥᱩᱨᱮᱱᱥ ᱪᱮᱛᱟᱱᱨᱮ ᱚᱱᱟᱫᱚ ᱠᱤᱱᱛᱩ ᱰᱷᱮᱨ ᱚᱠᱛᱚ ᱞᱟᱜᱟᱜᱼᱟ ᱟᱨ ᱯᱩᱭᱥᱟ ᱦᱚᱸ ᱛᱷᱚᱲᱟ ᱰᱷᱮᱨ ᱜᱮ ᱮᱢᱚᱜ ᱦᱩᱭᱩᱜᱼᱟ ᱚᱱᱟᱫᱚ ᱫᱚᱥ ᱵᱚᱪᱷᱚᱨ ᱨᱮᱱᱟᱜ ᱤᱱᱥᱩᱨᱮᱱᱥ ᱠᱟᱱᱟ

ᱚᱱᱟᱦᱚᱸ ᱯᱮ ᱢᱟᱥ ᱨᱮ ᱢᱤᱫ ᱫᱷᱟᱱ ᱯᱩᱭᱥᱟ ᱮᱢᱚᱜ ᱦᱩᱭᱩᱜ ᱛᱟᱢᱟ ᱚᱱᱟᱫᱚ ᱵᱟᱨ ᱦᱟᱡᱟᱨ ᱴᱟᱠᱟ ᱠᱟᱛᱮᱫ ᱮᱢ ᱦᱩᱭᱩᱜ ᱛᱟᱢᱟ

ᱟᱢᱜᱮ ᱛᱟᱦᱚᱞᱮ ᱚᱠᱟᱴᱟᱜ ᱠᱚᱨᱟᱣ ᱨᱮᱱᱟᱜ ᱮᱢ ᱴᱷᱤᱠᱮᱫᱟ

ᱚᱱᱟᱫᱚ ᱢᱚᱲᱮ ᱵᱚᱪᱷᱚᱨᱮᱢ ᱮᱢ ᱞᱮᱠᱷᱟᱱᱜᱮ ᱮᱢ ᱠᱩᱞᱟ ᱜᱼᱟ ᱢᱚᱲᱮ ᱵᱚᱪᱷᱚᱨᱮᱢ ᱮᱢ ᱞᱮᱠᱷᱟᱱᱜᱮ ᱚᱱᱟᱫᱚ ᱮᱢ ᱠᱩᱞᱟ ᱜᱼᱟ ᱯᱟᱸᱪᱥᱚ ᱴᱟᱠᱟ ᱠᱟᱛᱮᱫ ᱮᱢ ᱦᱩᱭᱩᱜᱼᱟ ᱯᱮ ᱢᱟᱥ ᱨᱮ ᱯᱟᱸᱪᱥᱚ ᱴᱟᱠᱟ ᱠᱟᱛᱮᱫ ᱮᱢ ᱦᱩᱭᱩᱜᱼᱟ ᱟᱢᱠᱤ ᱛᱟᱦᱚᱞᱮᱢ ᱠᱚᱨᱟᱣᱮᱢ ᱴᱷᱤᱠ ᱟᱠᱟᱫᱟ ᱛᱟᱦᱚᱞᱮ ᱟᱢ ᱰᱮᱴ ᱞᱟ ᱭᱟᱹᱧ ᱢᱮ ᱥᱮ ᱤᱧ ᱢᱚᱛᱚ ᱟᱢᱤᱧ ᱦᱤᱨᱤ ᱢᱮᱭᱟ ᱟᱢ ᱡᱟᱦᱟᱸ ᱛᱤᱥᱮᱢ ᱞᱟ ᱭᱟ ᱦᱮᱸ ᱜᱟᱯᱟ ᱢᱮᱭᱟᱝ ᱛᱮᱜᱮ ᱦᱩᱭᱩᱜᱼᱟ ᱛᱟᱦᱚᱞᱮ ᱤᱧᱟ ᱜ ᱟᱻ ᱰᱮᱴ ᱛᱮᱫᱚ ᱜᱟᱯᱟᱫᱚ ᱵᱟᱝ ᱢᱮᱭᱟᱝ ᱠᱷᱟᱱᱫᱚ ᱴᱷᱤᱠ ᱦᱩᱭᱩᱜᱼᱟ ᱦᱮ ᱤᱧᱜᱤᱧ ᱪᱟᱞᱟᱜᱼᱟ ᱥᱮᱛᱟᱜ ᱫᱚᱥ ᱵᱟᱡᱟᱜᱟᱱ ᱫᱚᱥ ᱵᱟᱡᱟᱜᱟᱱᱤᱧ ᱪᱟᱞᱟ ᱟ ᱟᱢᱟᱜ ᱡᱚᱛᱚ ᱰᱚᱠᱚᱢᱮᱱᱴᱥ ᱠᱚᱢ ᱫᱚᱦᱚᱥᱩᱨ ᱠᱟᱛᱟᱢᱟ ᱛᱟᱦᱚᱞᱮᱠᱷᱟᱱ ᱠᱚᱱᱚᱨᱚᱠᱚᱢ ᱚᱥᱩᱵᱤᱫᱷᱟ ᱵᱟᱝ ᱦᱩᱭᱩᱜᱼᱟ ᱡᱮᱢᱚᱱ ᱵᱷᱳᱴᱟᱨ ᱠᱟᱨᱰ ᱯᱮᱱᱠᱟᱨᱰ ᱠᱚ ᱟᱢᱟᱜ ᱵᱮᱝᱠ ᱯᱟᱥᱵᱩᱠ ᱚᱱᱟᱠᱚᱢ ᱥᱩᱨ ᱫᱚᱦᱚ ᱠᱟᱜᱼᱟ ᱵᱟᱨᱠᱚᱯᱤ ᱯᱟᱥᱯᱳᱨᱴ ᱥᱟᱭᱤᱡ ᱯᱷᱚᱴᱚᱢ ᱫᱚᱦᱚ ᱠᱟᱜ ᱛᱟᱢᱟ ᱛᱟᱦᱚᱞᱮ ᱠᱷᱟᱱ ᱜᱮ ᱦᱩᱭᱩᱜᱼᱟ